ᱟᱞᱮ ᱱᱚᱛᱮ ᱜᱟᱡᱚᱞ ᱨᱮ ᱟᱹᱰᱤ ᱢᱟᱨᱟᱝ ᱜᱮ ᱫᱷᱟᱵᱟ ᱦᱳᱴᱮᱞ ᱢᱮᱱᱟᱜᱼᱟ ᱚᱸᱰᱮ ᱫᱚ ᱟᱹᱰᱤ ᱟᱭᱢᱟ ᱜᱚᱴᱮᱱ ᱡᱚᱢᱟᱜ ᱠᱚ ᱛᱮᱭᱟᱨᱟ ᱥᱤᱢ ᱡᱤᱞ ᱢᱮᱨᱚᱢ ᱡᱤᱞ ᱟᱨ ᱦᱟᱹᱠᱩ ᱠᱚ ᱧᱮᱞᱛᱮ ᱢᱟᱱᱮ ᱟᱹᱰᱤ ᱢᱚᱡᱽ ᱜᱮ ᱧᱮᱞᱚᱜᱼᱟ ᱢᱮᱱᱟᱢ ᱦᱟᱱᱟ ᱦᱚᱸᱧ ᱡᱚᱢᱟ ᱱᱚᱣᱟ ᱦᱚᱸᱧ ᱡᱚᱢᱟ ᱢᱮᱱᱠᱷᱟᱱ ᱡᱚᱛᱚ ᱡᱤᱱᱤᱥ ᱜᱮ ᱥᱤᱵᱤᱞ ᱜᱮ ᱧᱮᱞᱚᱜᱼᱟ ᱟᱨ ᱟᱹᱰᱤᱜᱮ ᱡᱚᱡᱚᱢ ᱤᱧᱟᱹ ᱟᱨ ᱦᱚᱲ ᱠᱚ ᱧᱮᱞᱛᱮ ᱟᱹᱰᱤ ᱨᱟᱹᱥᱠᱟᱹ ᱜᱤᱧ ᱵᱩᱡᱷᱟᱹᱣᱟ ᱤᱧᱟᱹᱜ ᱡᱤᱱᱤᱥ ᱡᱚᱛᱚ ᱠᱷᱚᱡ ᱯᱷᱮᱵᱟᱨᱮᱴ ᱡᱤᱱᱤᱥ ᱠᱟᱱ ᱛᱤᱧᱟᱹ ᱵᱤᱨᱭᱟᱱᱤ ᱚᱱᱟ ᱵᱤᱨᱭᱟᱱᱤ ᱡᱚᱢ ᱠᱟᱛᱮᱫ ᱫᱚ ᱟᱹᱰᱤ ᱢᱚᱡᱽ ᱤᱧ ᱵᱩᱡᱷᱟᱹᱣᱟ ᱟᱨ ᱦᱚᱲ ᱠᱚ ᱧᱮᱞ ᱛᱮᱦᱚᱸ ᱨᱟᱹᱥᱠᱟᱹ ᱜᱤᱧ ᱟᱹᱭᱠᱟᱹᱣᱟ ᱢᱮᱠᱷᱟᱱ